ᱠᱩᱥᱤᱭᱟᱜ ᱥᱟᱨ ᱫᱚ ᱦᱩᱭᱩᱜ ᱠᱟᱱᱟ ᱢᱟᱱᱠᱚᱲ ᱪᱮᱫᱟᱜ ᱥᱮ ᱚᱱᱟ ᱢᱟᱱᱠᱚᱲ ᱨᱮ ᱠᱚᱫᱽᱢᱟ ᱫᱚ ᱵᱤᱠᱠᱷᱟᱛᱚ ᱜᱮᱭᱟ ᱚᱱᱟ ᱠᱷᱟᱹᱛᱤᱨ ᱛᱮ ᱱᱚᱣᱟ ᱫᱚ ᱠᱩᱥᱤᱭᱟᱜᱼᱟ